ᱦᱮᱞᱳ ᱡᱚᱦᱟᱨ ᱜᱮ ᱜᱚᱢᱠᱮ ᱟᱹᱞᱤᱧ ᱥᱚᱨᱤᱛᱟ ᱦᱟᱸᱥᱫᱟ ᱞᱤᱧ ᱞᱟᱹᱭᱮᱫᱼᱟ ᱜᱚᱢᱠᱮ ᱟᱵᱚ ᱥᱠᱩᱞ ᱨᱮ ᱪᱮᱫ ᱯᱨᱳᱜᱨᱟᱢ ᱠᱚ ᱦᱩᱭᱩᱜ ᱠᱟᱱᱟ ᱚᱱᱠᱟ ᱦᱳᱭ ᱛᱚ ᱜᱚᱢᱠᱮ ᱦᱳᱭ ᱚᱸᱰᱮ ᱡᱟᱦᱟᱱᱟᱜ ᱯᱨᱳᱜᱨᱟᱢ ᱠᱚ ᱵᱤᱱ ᱞᱟᱹᱭᱟ ᱦᱳᱭ ᱚ ᱮᱱᱠᱷᱟᱱ ᱟᱹᱞᱤᱧ ᱵᱤᱱ ᱮᱢᱟ ᱦᱟᱹᱞᱤᱧ ᱠᱟᱱᱟ ᱚᱱᱟ ᱤᱭᱟᱹ ᱫᱚ ᱱᱟᱦᱟᱜ ᱠᱟᱹᱢᱤ ᱫᱚ ᱚᱻ ᱮᱱᱠᱷᱟᱱ ᱛᱤᱨᱤᱥ ᱡᱩᱱ ᱦᱟᱸᱜ ᱚᱱᱟ ᱫᱚ

ᱦᱳᱭ ᱛᱚ ᱦᱳᱭ ᱛᱚ ᱜᱚᱢᱠᱮ ᱮᱱᱠᱷᱟᱱ ᱵᱤᱱ ᱢᱮᱱᱮᱫ ᱠᱷᱟᱱ ᱫᱚ ᱟᱹᱞᱤᱧ ᱦᱚᱸ ᱛᱚᱵᱮ ᱢᱮᱱᱟᱜ ᱞᱤᱧ ᱜᱮᱭᱟ ᱦᱟᱸᱜ ᱞᱤᱧ ᱜᱚᱲᱚ ᱪᱟᱞᱟᱜ ᱟᱹᱞᱤᱧ ᱦᱟᱸᱜ ᱢᱮᱥᱟᱜ ᱟᱹᱞᱤᱧ

ᱦᱳᱭ ᱛᱚ ᱮᱱᱠᱷᱟᱱ ᱫᱚ ᱟᱨ ᱟᱨᱦᱚᱸ ᱪᱮᱫ ᱠᱚ ᱦᱩᱭᱩᱜᱼᱟ ᱯᱨᱳᱜᱨᱟᱢ ᱠᱚ ᱛᱤᱨᱤᱥ ᱡᱩᱱ ᱨᱮ ᱦᱳᱭ ᱦᱳᱭ ᱜᱚᱢᱠᱮ ᱛᱚᱵᱮ ᱟᱹᱞᱤᱧ ᱦᱚᱸ ᱢᱮᱱ ᱠᱟᱜ ᱵᱤᱱ ᱢᱮᱱᱛᱮᱫ ᱥᱚᱨᱤᱛᱟ ᱦᱚᱸᱭ ᱦᱟᱛᱟᱣᱟ ᱢᱮᱱᱛᱮ ᱚᱱᱟᱨᱮ ᱯᱟᱴᱤᱥᱮᱯᱮᱴ ᱞᱟᱹᱭ ᱟᱠᱚ ᱵᱤᱱ ᱪᱮᱫ ᱚᱞ ᱠᱟᱜ ᱵᱤᱱ ᱦᱟᱸᱜ ᱦᱳᱭ ᱦᱳᱭ ᱦᱳᱭ ᱦᱳᱭ ᱜᱚᱢᱠᱮ ᱟᱫᱚ ᱥᱮᱨᱮᱧ ᱦᱚᱸ ᱟᱹᱞᱤᱧ ᱢᱟᱲᱟᱝ ᱠᱷᱚᱱᱟᱜ ᱦᱚᱸ ᱟᱹᱰᱤᱞᱤᱧ ᱨᱟᱹᱥᱠᱟᱹᱜᱼᱟ ᱥᱮᱨᱮᱧ ᱦᱚᱸ ᱮᱱᱠᱷᱟᱱ ᱱᱤᱭᱟᱹ ᱫᱚ ᱫᱟᱶ ᱵᱮᱱ ᱮᱢᱟ ᱞᱤᱧ ᱠᱷᱟᱱ ᱫᱚ ᱥᱮᱨᱮᱧ ᱦᱩᱱᱟᱹᱝ ᱞᱤᱧ ᱠᱚᱨᱟᱣᱟ ᱦᱳᱭ ᱛᱚ ᱦᱳᱭ ᱮᱱᱠᱷᱟᱱ ᱫᱟᱶ ᱯᱮ ᱮᱢᱟᱞᱤᱧ ᱠᱷᱟᱱ ᱫᱚ ᱞᱤᱧ ᱠᱚᱨᱟᱣ ᱜᱮᱭᱟᱞᱤᱧ ᱢᱮᱱ ᱮᱫᱼᱟ ᱦᱩᱱᱟᱹᱝ

ᱮᱱᱠᱷᱟᱱ ᱜᱚᱢᱠᱮ ᱚᱱᱟ ᱦᱩᱞ ᱢᱟᱦᱟ ᱛᱮᱜᱮ ᱪᱮᱫ ᱠᱚ ᱤᱭᱟᱹ ᱚᱸᱰᱮ ᱤᱭᱟᱹ ᱦᱩᱭᱩᱜᱼᱟ ᱯᱨᱳᱜᱨᱟᱢ ᱦᱳᱭ ᱦᱳᱭ ᱦᱳᱭ ᱟᱸᱴ ᱵᱟᱡᱮ ᱠᱷᱚᱱ ᱵᱚ ᱮᱦᱚᱵᱟ ᱚ ᱵᱚᱸᱜᱟᱵᱩᱨᱩ ᱟᱸᱴ ᱵᱟᱡᱮ ᱠᱷᱚᱱ ᱵᱚ ᱮᱦᱚᱵᱟ ᱟᱨ ᱚᱱᱛᱮ ᱯᱨᱳᱜᱨᱟᱢ

ᱦᱳᱭ ᱚᱸᱰᱮ ᱡᱚᱛᱚᱣᱟᱜ ᱜᱮ ᱱᱟᱱᱦᱟ ᱦᱮᱸᱥᱮ ᱦᱩᱭᱩᱜᱼᱟ ᱢᱮᱱᱛᱮ ᱦᱳᱭ

ᱦᱳᱭ ᱟᱨ ᱦᱚᱸ ᱜᱟᱛᱮ ᱠᱩᱞᱤᱧ ᱞᱟᱹᱭ ᱟᱠᱚᱣᱟ ᱟᱨᱚ ᱜᱟᱛᱮ ᱠᱩᱲᱤ ᱠᱚ ᱩᱱᱠᱩ ᱠᱚᱦᱚᱸ ᱞᱤᱧ ᱞᱟᱹᱭ ᱟᱠᱚᱣᱟ ᱩᱱᱠᱩ ᱠᱚᱦᱚᱸ ᱠᱚ ᱫᱟᱲᱮᱭᱟᱜ ᱜᱮᱭᱟ ᱛᱚ ᱜᱚᱢᱠᱮ ᱦᱳᱭ ᱦᱳᱭ

ᱦᱳᱭ ᱛᱚ ᱟᱪᱪᱷᱟ ᱦᱳᱭ ᱜᱟᱛᱮ ᱠᱚᱦᱚᱸᱞᱤᱧ ᱞᱟᱹᱭ ᱟᱠᱚᱣᱟ ᱛᱚᱵᱮ ᱦᱟᱸᱜ ᱦᱳᱭ ᱦᱳᱭ ᱡᱚᱦᱟᱨ ᱜᱮ ᱜᱚᱢᱠᱮ ᱴᱷᱤᱠ ᱜᱮᱭᱟ